ᱡᱚᱦᱟᱨ ᱜᱮ ᱥᱟᱨᱟᱭᱠᱮᱞᱟ ᱴᱚᱴᱷᱟᱨᱮ ᱦᱚᱲ ᱵᱟᱯᱞᱟᱫᱚ ᱚᱠᱟ ᱞᱮᱠᱟ ᱦᱩᱭᱩᱜᱼᱟ ᱱᱚᱣᱟ ᱤᱫᱤ ᱠᱟᱛᱮᱫ ᱞᱟᱹᱭᱢᱮ ᱥᱟᱨᱟᱭᱠᱮᱞᱟ ᱴᱚᱴᱷᱟᱨᱮᱫᱚ ᱵᱟᱯᱞᱟ ᱢᱚᱬᱮ ᱦᱟᱹᱴᱤᱧᱨᱮ ᱦᱟᱹᱴᱤᱧ ᱟᱠᱟᱱᱟ ᱡᱟᱦᱟᱸᱞᱮᱠᱟ ᱤᱧᱤᱧ ᱵᱟᱰᱟᱭᱟ ᱢᱤᱫᱴᱟᱝᱫᱚ ᱴᱩᱝᱠᱤ ᱫᱤᱯᱤᱞᱠᱚ ᱢᱮᱱᱟ ᱢᱤᱫᱴᱟᱝᱫᱚ ᱚᱨᱻᱤᱛᱩᱫ ᱵᱟᱯᱞᱟᱠᱚ ᱢᱮᱱᱟ ᱢᱤᱫᱴᱟᱝᱫᱚ ᱫᱩᱣᱟᱹᱨ ᱥᱤᱸᱫᱩᱨ ᱵᱟᱯᱞᱟᱠᱚ ᱢᱮᱱᱟ ᱢᱤᱫᱴᱟᱝᱫᱚ ᱚᱱᱠᱟᱜᱮ ᱵᱟᱯᱞᱟ ᱡᱟᱦᱟᱸᱞᱮᱠᱟ ᱚᱨᱻᱤᱛᱩᱫ ᱵᱟᱯᱞᱟ ᱫᱚ ᱱᱚᱣᱟᱫᱚ ᱠᱩᱥᱤᱵᱟᱹᱥᱤ ᱛᱮᱫᱚ ᱵᱟᱝ ᱦᱩᱭᱩᱜᱼᱟ ᱱᱚᱣᱟᱫᱚ ᱚᱨᱼᱚᱯᱚᱨ ᱠᱟᱛᱮᱫᱜᱮ ᱦᱩᱭᱩᱜᱼᱟ ᱟᱨ ᱫᱩᱣᱟᱹᱨ ᱥᱤᱸᱫᱩᱨ ᱵᱟᱯᱞᱟᱫᱚ ᱫᱤᱥᱚᱢ ᱦᱚᱲ ᱠᱩᱥᱤᱵᱟᱹᱥᱤ ᱥᱟᱨᱥᱟᱜᱩᱱ ᱠᱟᱛᱮᱫ ᱠᱚ ᱵᱟᱯᱞᱟ ᱠᱚᱣᱟ ᱟᱨ ᱢᱤᱫᱴᱟᱝᱫᱚ ᱴᱩᱝᱠᱤ ᱫᱤᱯᱤᱞ ᱦᱩᱭᱩᱜᱼᱟ ᱴᱩᱝᱠᱤ ᱫᱤᱯᱤᱞ ᱵᱟᱯᱞᱟᱫᱚ ᱡᱷᱤ ᱵᱩᱰᱷᱤᱠᱚᱠᱚ ᱥᱮᱱᱚᱜᱼᱟ ᱢᱤᱫᱴᱟᱝᱫᱚ ᱦᱟᱲᱟᱢ ᱵᱟᱹᱨᱭᱟᱹᱛ ᱚᱱᱟᱫᱚ ᱵᱟᱹᱦᱩᱜᱮᱠᱚ ᱟᱹᱜᱩᱭᱮᱭᱟ ᱟᱠᱚᱜᱮ ᱵᱟᱹᱨᱭᱟᱹᱛ ᱠᱚᱫᱚ ᱵᱟᱝᱠᱚ ᱥᱮᱱᱚᱜᱼᱟ ᱚᱱᱠᱟ ᱢᱚᱬᱮ ᱦᱟᱹᱴᱤᱧᱨᱮ ᱦᱟᱹᱴᱤᱧ ᱠᱟᱱᱟ ᱵᱟᱯᱞᱟᱫᱚ ᱥᱟᱨᱟᱭᱠᱮᱞᱟ ᱴᱚᱴᱷᱟᱨᱮ